ᱦᱮᱸ ᱦᱮᱞᱳ ᱦᱮᱸ ᱚᱸᱻ ᱤᱧᱫᱚ ᱳᱲᱤᱥᱟ ᱯᱚᱱᱚᱛ ᱨᱤᱱᱤᱡ ᱟᱨ ᱥᱚᱢᱟᱡᱽ ᱥᱩᱥᱟᱹᱨᱤᱭᱟᱹ ᱵᱚᱵᱤᱛᱟ ᱢᱩᱨᱢᱩᱧ ᱢᱮᱱᱮᱫᱼᱟ ᱟᱨ ᱟᱹᱵᱤᱱ ᱫᱚ ᱡᱷᱟᱲᱠᱷᱚᱸᱰ ᱯᱚᱱᱚᱛ ᱨᱤᱱᱤᱡ ᱥᱚᱨᱟᱭᱠᱮᱞᱟ ᱡᱮᱞᱟ ᱨᱤᱱᱤᱡ ᱠᱷᱚᱠᱨᱚ ᱟᱛᱳ ᱨᱤᱱᱤᱡ ᱥᱟᱨᱚ ᱢᱟᱹᱡᱷᱤ ᱵᱮᱱ ᱢᱮᱱᱮᱫᱼᱟ ᱚᱸᱻ ᱦᱚᱸ ᱚᱸᱻ ᱟᱫᱚ ᱪᱮᱫ ᱠᱚᱯᱮ ᱪᱟᱥᱼᱟ ᱦᱳᱭ ᱦᱳᱭ ᱟᱨ ᱢᱤᱫ ᱫᱷᱟᱣ ᱜᱮᱯᱮ ᱪᱟᱥᱼᱟ ᱥᱮ ᱵᱟᱨ ᱯᱮ ᱫᱷᱟᱣ ᱯᱮ ᱪᱟᱥᱼᱟ ᱦᱮᱸ ᱦᱚᱸ ᱦᱚᱸ ᱦᱳᱭ ᱡᱚᱢ ᱵᱟᱲᱟ ᱞᱟᱜᱟᱫ ᱜᱮ ᱪᱮ ᱤᱭᱟᱹ ᱦᱳᱭ ᱢᱟᱱᱮ ᱦᱮᱸ ᱦᱮᱸ ᱟᱨ ᱦᱚᱸ ᱤᱱᱟᱹ ᱩᱛᱩ ᱥᱚᱵᱽᱡᱤ ᱦᱳᱲᱳ ᱠᱚ ᱟᱨ ᱫᱟᱹᱞ ᱠᱚ ᱟᱨ ᱦᱳᱭ ᱛᱚᱵᱮ ᱟᱨᱦᱚᱸ ᱵᱟᱰᱟᱭ ᱥᱟᱱᱟᱞᱤᱧ ᱠᱷᱟᱱ ᱦᱟᱸᱜ ᱞᱤᱧ ᱯᱷᱳᱱᱟ ᱦᱳᱭ ᱴᱷᱤᱠ ᱜᱮᱭᱟ ᱛᱚᱵᱮ